ᱤᱧ ᱱᱚᱣᱟ ᱤᱧᱟᱹᱜ ᱞᱟᱭᱤᱯᱷ ᱨᱮ ᱟᱹᱰᱤ ᱫᱩᱠᱠᱷᱚ ᱠᱚᱥᱴᱚ ᱥᱟᱦᱟᱣ ᱠᱟᱛᱮᱫ ᱤᱧ ᱚᱞᱚᱜ ᱯᱟᱲᱦᱟᱜ ᱡᱟᱜ ᱜᱮᱧ ᱪᱮᱫ ᱟᱠᱟᱫᱟ ᱢᱮᱱᱠᱷᱟᱡ ᱤᱧᱟᱹᱜ ᱢᱚᱱᱨᱮ ᱟᱹᱰᱤ ᱢᱟᱨᱟᱝ ᱥᱚᱯᱱᱚ ᱛᱟᱦᱮᱸᱠᱟᱱ ᱛᱤᱧᱟᱹ ᱠᱤᱱᱛᱩ ᱚᱱᱟ ᱥᱚᱯᱱᱚ ᱵᱟᱝ ᱯᱩᱨᱟᱹᱣ ᱞᱮᱱ ᱛᱤᱧᱟᱹ ᱤᱧ ᱨᱮᱱ ᱜᱚᱜᱚᱼᱵᱟᱵᱟ ᱥᱮ ᱤᱧᱟᱹᱜ ᱟᱥᱟ ᱦᱚᱸ ᱛᱟᱦᱮᱸᱠᱟᱱ ᱛᱤᱧᱟᱹ ᱡᱮ ᱵᱤᱭᱮ ᱮᱢ ᱮ ᱫᱷᱟᱹᱵᱤᱡ ᱤᱧ ᱯᱟᱲᱦᱟᱜᱼᱟ ᱠᱤᱱᱛᱩ ᱟᱞᱮ ᱱᱚᱣᱟ ᱪᱟᱞᱟᱜ ᱨᱟᱥᱛᱟ ᱵᱟᱝ ᱛᱟᱦᱮᱸ ᱠᱟᱱᱟ ᱮᱱᱠᱷᱟᱡ ᱜᱟᱹᱰᱤ ᱜᱷᱳᱲᱟ ᱨᱮᱱᱟᱜ ᱵᱮᱵᱚᱥᱛᱷᱟ ᱦᱚᱸ ᱵᱟᱝ ᱛᱟᱦᱮᱸ ᱠᱟᱱᱟ ᱚᱱᱟ ᱠᱷᱟᱹᱛᱤᱨ ᱤᱧᱫᱚ ᱡᱟᱣᱜᱮ ᱯᱷᱟᱭᱤᱵᱷ ᱥᱤᱠᱥ ᱯᱟᱲᱦᱟᱣ ᱠᱟᱛᱮᱫ ᱤᱧ ᱵᱟᱹᱜᱤ ᱟᱠᱟᱫᱟ ᱟᱨ ᱢᱤᱫᱴᱮᱡ ᱥᱚᱢᱚᱥᱥᱟ ᱦᱩᱭᱮᱱ ᱛᱤᱧᱟᱹ ᱤᱧᱟᱹᱜ ᱟᱞᱮ ᱱᱚᱣᱟ ᱰᱟᱦᱟᱨ ᱥᱮ ᱨᱟᱥᱛᱟ ᱨᱮᱱᱟᱜ ᱢᱚᱡᱽ ᱪᱟᱞᱟᱜ ᱰᱟᱦᱟᱨ ᱢᱚᱡᱽ ᱵᱟᱝ ᱠᱟᱱᱛᱮ ᱟᱨ ᱜᱟᱹᱰᱤ ᱜᱷᱳᱲᱟ ᱨᱮᱱᱟᱜ ᱢᱚᱡᱽ ᱵᱮᱵᱚᱥᱛᱷᱟ ᱵᱟᱝ ᱠᱟᱱᱛᱮ ᱤᱧᱟᱹᱜ ᱜᱚᱲᱢᱚ ᱨᱮᱦᱚᱸ ᱟᱹᱰᱤ ᱢᱟᱨᱟᱝ ᱨᱩᱣᱟᱹ ᱦᱩᱭᱮᱱ ᱛᱤᱧᱟ ᱢᱚᱡᱽ ᱥᱟᱝᱥᱟᱨᱤᱠ ᱚᱵᱷᱟᱵᱽ ᱛᱮ ᱪᱤᱠᱤᱛᱥᱟ ᱵᱟᱝ ᱦᱩᱭ ᱠᱷᱟᱹᱛᱤᱨ ᱛᱮ ᱟᱹᱰᱤ ᱢᱟᱨᱟᱝ ᱚᱥᱩᱵᱤᱫᱷᱟ ᱨᱮᱧ ᱯᱟᱲᱟᱣ ᱟᱠᱟᱱᱟ ᱟᱨ ᱚᱱᱟ ᱥᱟᱠᱥᱮᱥ ᱯᱷᱚᱞ ᱧᱟᱢ ᱞᱟᱹᱜᱤᱫ ᱦᱚᱸ ᱟᱹᱰᱤ ᱟᱭᱢᱟᱫᱤᱱ ᱥᱚᱢᱚᱭ ᱞᱟᱜᱟᱣ ᱟᱫᱤᱧᱟ ᱟᱨ ᱟᱹᱰᱤ ᱠᱟᱡᱟᱠ ᱤᱧ ᱠᱚᱥᱴᱚᱭᱮᱱᱟ ᱱᱚᱣᱟ ᱚᱱᱚᱬᱦᱮ